ᱟᱹᱭᱩᱵ ᱵᱮᱲᱟ ᱯᱨᱟᱭᱵᱷᱮᱴ ᱨᱮ ᱥᱮᱱ ᱠᱟᱛᱮᱫ ᱟᱞᱮᱨᱮᱱ ᱡᱟᱦᱟᱸ ᱛᱤᱱᱟᱹᱜ ᱜᱟᱛᱮ ᱜᱤᱫᱽᱨᱟᱹ ᱡᱚᱛᱚᱞᱮ ᱦᱮᱡ ᱥᱟᱢᱴᱟᱣᱮᱱᱟ ᱤᱱᱟᱹᱯᱚᱨᱮ ᱢᱟᱪᱮᱫ ᱦᱚᱭ ᱦᱮᱡ ᱡᱩᱛ ᱮᱱᱟ ᱦᱮᱡ ᱡᱩᱛ ᱠᱟᱛᱮᱫ ᱟᱞᱮ ᱢᱟᱪᱮᱫ ᱯᱟᱲᱦᱟᱣᱮ ᱮᱛᱚᱦᱚᱵ ᱠᱮᱫ ᱞᱮᱭᱟ ᱮᱱᱠᱷᱟᱱ ᱡᱚᱛᱚ ᱥᱟᱵᱡᱮᱠᱴ ᱯᱟᱹᱨᱤ ᱯᱟᱹᱨᱤᱛᱮ ᱯᱟᱲᱦᱟᱣᱮ ᱮᱛᱚᱦᱚᱵ ᱠᱮᱫ ᱞᱮᱭᱟ ᱢᱟᱲᱟᱝ ᱨᱮᱫᱚ ᱤᱝᱞᱤᱥ ᱮ ᱯᱟᱲᱦᱟᱣ ᱠᱮᱜ ᱞᱮᱭᱟ ᱤᱱᱟᱹ ᱯᱚᱨᱮᱛᱮ ᱜᱚᱱᱤᱛ ᱮ ᱯᱟᱲᱦᱟᱣ ᱠᱮᱜ ᱞᱮᱭᱟ ᱤᱱᱟᱹ ᱯᱚᱨᱮᱛᱮ ᱦᱤᱱᱫᱤ ᱯᱟᱲᱦᱟᱣ ᱠᱮᱫ ᱞᱮᱭᱟᱭ ᱤᱱᱟᱹ ᱯᱚᱨᱮᱛᱮ ᱥᱟᱢᱟᱡᱤᱠ ᱵᱤᱜᱽᱜᱟᱱᱮ ᱯᱟᱲᱦᱟᱣ ᱠᱮᱫ ᱞᱮᱭᱟ ᱤᱱᱟᱹ ᱠᱚ ᱯᱟᱲᱦᱟᱣ ᱠᱟᱛᱮᱫ ᱟᱞᱮᱭᱤᱡ ᱢᱟᱪᱮᱫ ᱡᱚᱛᱚᱣᱟᱜ ᱯᱟᱲᱦᱟᱣ ᱯᱩᱨᱟᱹᱣᱮᱱ ᱠᱷᱟᱱ ᱫᱚ ᱪᱷᱩᱴᱤ ᱮᱢᱟᱜ ᱞᱮᱭᱟᱭ ᱪᱷᱩᱴᱤ ᱠᱟᱛᱮᱫ ᱢᱮᱛᱟᱫ ᱞᱮᱭᱟᱭ ᱜᱟᱯᱟ ᱦᱤᱡᱩᱜ ᱯᱮ ᱴᱷᱤᱠ ᱱᱤᱭᱟᱹ ᱴᱟᱹᱭᱤᱢ ᱨᱮᱜᱮ ᱚᱸᱰᱮ ᱠᱷᱚᱱᱟᱜ ᱪᱷᱩᱴᱤᱭᱮᱱᱟᱞᱮ ᱯᱚᱱᱨᱚ ᱵᱤᱥ ᱢᱤᱱᱤᱴ ᱯᱚᱨᱮ ᱥᱮᱱ ᱮᱱᱟᱞᱮ ᱟᱸᱠᱟᱣ ᱢᱟᱪᱮᱫ ᱴᱷᱮᱱ ᱟᱠᱟᱣ ᱢᱟᱪᱮᱫ ᱴᱷᱮᱱ ᱞᱮ ᱪᱟᱞᱟᱣᱮᱱᱟ ᱟᱸᱠᱟᱣ ᱢᱟᱪᱮᱫ ᱦᱚᱸ ᱟᱞᱮ ᱡᱚᱛᱚ ᱦᱚᱲᱞᱮ ᱥᱮᱴᱮᱨᱮᱱ ᱠᱷᱟᱱ ᱟᱡ ᱦᱚᱸᱭ ᱵᱚᱞᱚᱭᱮᱱᱟ ᱢᱮᱛᱟᱫ ᱞᱮᱭᱟᱭ ᱟᱯᱮᱭᱟᱜ ᱡᱮ ᱡᱷᱟᱨ ᱟᱜ ᱟᱠᱟᱣ ᱨᱮᱱᱟᱜ ᱥᱟᱢᱟᱱ ᱛᱟᱯᱮ ᱩᱰᱩᱠ ᱯᱮ ᱡᱚᱛᱚᱦᱚᱲ ᱡᱮᱡᱟᱨ ᱟᱸᱠᱟᱣ ᱨᱮᱱᱟᱜ ᱥᱟᱢᱟᱱ ᱩᱰᱳᱠ ᱠᱟᱛᱮᱫ ᱞᱮ ᱫᱩᱲᱩᱵᱼᱮᱱᱟ ᱫᱩᱲᱩᱵ ᱮᱱ ᱯᱚᱨᱮ ᱟᱞᱮᱭᱤᱡ ᱢᱟᱪᱮᱫ ᱞᱟᱹᱭᱟᱞᱮ ᱠᱟᱱᱟᱭ ᱱᱚᱝᱠᱟ ᱱᱚᱝᱠᱟ ᱛᱮᱭᱟᱨ ᱯᱮ ᱟᱡ ᱡᱟᱦᱟᱸ ᱞᱮᱠᱟᱭ ᱞᱟᱹᱭ ᱤᱫᱤᱭᱟᱞᱮ ᱠᱟᱱᱟ ᱟᱞᱮᱦᱚᱸ ᱚᱱᱠᱟ ᱜᱮᱞᱮ ᱠᱟᱹᱢᱤ ᱤᱫᱤᱭᱮᱫᱼᱟ ᱠᱟᱹᱢᱤᱛᱮ ᱢᱟᱱᱮ ᱚᱞ ᱚᱞᱛᱮ ᱟᱸᱠᱟᱣ ᱟᱸᱠᱟᱣᱛᱮ ᱚᱸᱰᱮᱦᱚᱸ ᱴᱟᱹᱭᱤᱢ ᱦᱩᱭᱮᱱᱟ ᱮᱱᱠᱷᱟᱱ ᱠᱤᱪᱷᱩᱜᱟᱱ ᱟᱸᱠᱟᱣ ᱫᱚᱞᱮ ᱪᱮᱫ ᱠᱮᱜᱼᱟ ᱟᱫᱚ ᱠᱤᱪᱷᱩᱜᱟᱱ ᱫᱚ ᱜᱟᱯᱟᱭ ᱢᱮᱱᱠᱟᱫ ᱞᱮᱭᱟ ᱢᱟᱪᱮᱫ ᱮᱱᱠᱷᱟᱱᱮ ᱢᱮᱛᱟᱞᱮ ᱠᱟᱱᱟ ᱛᱮᱦᱮᱧ ᱫᱚ ᱤᱱᱟᱹᱜ ᱜᱮ ᱛᱮᱦᱮᱧ ᱫᱚᱵᱚᱱ ᱪᱷᱩᱴᱤᱜᱼᱟ ᱜᱟᱯᱟ ᱟᱸᱠᱟᱣ ᱴᱟᱭᱤᱢ ᱨᱮ ᱦᱤᱡᱩᱜ ᱯᱮ ᱚᱸᱰᱮ ᱠᱷᱚᱱᱟᱜ ᱦᱚᱸᱞᱮ ᱪᱷᱩᱴᱤᱭᱮᱱᱟ ᱤᱱᱟᱹ ᱯᱚᱨᱮᱛᱮ ᱦᱩᱭᱮᱱᱟ ᱞᱟᱥᱴᱮ ᱨᱮ ᱟᱨᱚ ᱢᱤᱫᱴᱮᱱ ᱢᱟᱪᱮᱫ ᱴᱷᱮᱱ ᱪᱟᱞᱟᱜ ᱨᱮᱱᱟᱜ ᱢᱮᱱᱟᱜᱼᱟ ᱟᱞᱮᱭᱟᱜ ᱢᱚᱱᱮᱨᱮ ᱟᱹᱰᱤ ᱨᱟᱹᱥᱠᱟᱹ ᱯᱮᱨᱮᱡ ᱟᱠᱟᱱᱟ ᱨᱟᱹᱥᱠᱟᱹ ᱯᱮᱨᱮᱡ ᱟᱠᱟᱱ ᱠᱷᱟᱹᱛᱤᱨ ᱟᱞᱮ ᱮᱱᱮᱡ ᱟᱨ ᱥᱮᱨᱮᱧ ᱮᱠᱟᱰᱮᱢᱤ ᱞᱮ ᱪᱟᱞᱟᱜ ᱞᱟᱹᱜᱤᱫᱚᱜ ᱚᱱᱟ ᱮᱱᱮᱡ ᱥᱮᱨᱮᱧ ᱮᱠᱟᱰᱮᱢᱤ ᱢᱤᱫᱴᱷᱮᱱ ᱜᱮ ᱢᱮᱱᱟᱜᱼᱟ ᱮᱱᱠᱷᱟᱱ ᱚᱸᱰᱮ ᱪᱟᱞᱟᱜ ᱞᱟᱹᱜᱤᱫᱼᱛᱮ ᱠᱚᱢ ᱥᱮ ᱠᱚᱢ ᱫᱚᱥ ᱢᱤᱱᱤᱴ ᱞᱟᱜᱟᱜᱼᱟ ᱫᱚᱥ ᱢᱤᱱᱤᱴᱛᱮ ᱟᱞᱮ ᱡᱟᱦᱟᱸ ᱛᱤᱱᱟᱹᱜ ᱜᱟᱛᱮ ᱮᱱᱮᱡ ᱟᱨ ᱥᱮᱨᱮᱧ ᱪᱮᱫᱚᱜ ᱞᱟᱹᱜᱤᱫ ᱛᱮᱞᱮ ᱛᱟᱦᱮᱸ ᱠᱟᱱᱟ ᱮᱱᱠᱷᱟᱱ ᱡᱚᱛᱚ ᱦᱚᱲ ᱚᱸᱰᱮ ᱟᱞᱮ ᱮᱱᱮᱡ ᱟᱨ ᱥᱮᱨᱮᱧ ᱮᱠᱟᱰᱮᱢᱤ ᱞᱮ ᱥᱮᱱ ᱮᱱᱟ ᱮᱛᱚᱦᱚᱵ ᱨᱮᱫᱚ ᱟᱞᱮ ᱥᱮᱨᱮᱧ ᱠᱚ ᱪᱮᱫ ᱟᱜ ᱞᱮᱭᱟ ᱚᱠᱟ ᱞᱮᱠᱟ ᱨᱟᱦᱟᱯᱮ ᱟᱬᱜᱚᱭᱟ ᱚᱠᱟ ᱞᱮᱠᱟ ᱨᱟᱦᱟ ᱯᱮ ᱨᱟᱠᱟᱵᱟ ᱚᱱᱠᱟ ᱮᱛᱚᱦᱚᱵ ᱮᱦᱚᱵ ᱠᱷᱚᱱᱟᱜ ᱢᱩᱪᱟᱹᱫ ᱦᱟᱹᱵᱤᱡ ᱠᱚ ᱞᱟᱹᱭᱟᱫ ᱞᱮᱭᱟ ᱢᱟᱲᱟᱝ ᱢᱟᱪᱮᱫ ᱞᱮ ᱧᱮᱞ ᱠᱮᱫᱮᱭᱟ ᱚᱠᱟ ᱞᱮᱠᱟᱭ ᱞᱟᱹᱭᱮᱫᱼᱟ ᱛᱤᱱᱨᱮ ᱚᱠᱟ ᱞᱮᱠᱟᱭ ᱨᱟᱠᱟᱵᱮᱫᱼᱟ ᱚᱠᱟ ᱞᱮᱠᱟᱭ ᱟᱬᱜᱚᱭᱮᱫᱼᱟ ᱨᱟᱦᱟ ᱚᱱᱟ ᱠᱚ ᱡᱚᱛᱚᱣᱟᱜ ᱞᱮ ᱧᱮᱞ ᱠᱮᱜᱼᱟ ᱤᱱᱟᱹ ᱯᱚᱨᱮᱛᱮ ᱟᱞᱮ ᱦᱚᱸᱞᱮ ᱞᱮᱜᱟ ᱠᱮᱜᱼᱟ ᱠᱤᱪᱷᱩᱜᱟᱱ ᱥᱚᱢᱚᱭ ᱦᱩᱭᱱᱟ ᱪᱮᱫᱚᱜ ᱪᱮᱫᱚᱜᱼᱛᱮ ᱟᱹᱰᱤᱜᱟᱱ ᱥᱚᱢᱚᱭ ᱦᱩᱭᱮᱱ ᱜᱮᱭᱟ ᱮᱱᱠᱷᱟᱱ ᱱᱤᱛᱚᱜ ᱦᱩᱭᱩᱜ ᱠᱟᱱᱟ ᱥᱮᱨᱮᱧ ᱨᱮᱱᱟᱜ ᱢᱟ ᱦᱩᱭᱮᱱᱟ ᱱᱤᱛᱚᱜ ᱫᱚ ᱮᱱᱮᱡ ᱵᱟᱠᱷᱨᱟ ᱞᱮ ᱪᱟᱞᱟᱜ ᱠᱟᱱᱟ ᱮᱱᱮᱡ ᱪᱮᱫᱚᱜ ᱵᱟᱠᱷᱨᱟ ᱮᱱᱮᱡ ᱪᱮᱫᱚᱜ ᱵᱟᱠᱷᱨᱟ ᱢᱟᱪᱮᱫ ᱦᱚᱭ ᱛᱤᱸᱜᱩ ᱟᱠᱟᱱ ᱜᱮᱭᱟ ᱥᱩᱨ ᱨᱮᱜᱮ ᱦᱟᱸᱜ ᱮᱱᱠᱷᱟᱱ ᱩᱱᱤ ᱚᱸᱰᱮ ᱧᱮᱞ ᱠᱮᱫ ᱞᱮᱭᱟᱭ ᱮᱱᱮᱡ ᱪᱮᱫᱚᱜ ᱢᱟᱪᱮᱫ ᱟᱡ ᱪᱮᱫ ᱦᱚᱦᱚᱣᱟᱜ ᱞᱮᱭᱟᱭ ᱟᱭᱟᱜ ᱪᱮᱫᱚᱜ ᱯᱟᱥᱴᱟ ᱥᱮᱱ ᱚᱸᱰᱮᱞᱮ ᱪᱟᱞᱟᱣᱮᱱ ᱠᱷᱟᱱ ᱩᱱᱤ ᱢᱟᱪᱮᱫ ᱦᱚᱸ ᱛᱟᱭᱚᱢ ᱢᱮᱛᱟᱞᱮ ᱠᱟᱱᱟᱭ ᱮᱱᱮᱡ ᱨᱮᱭᱟᱜ ᱡᱟᱦᱟᱸ ᱞᱮᱠᱟᱱ ᱰᱨᱮᱥ ᱠᱚᱛᱟᱯᱮ ᱚᱱᱠᱟ ᱦᱚᱨᱚᱜᱽ ᱯᱮ ᱚᱱᱠᱟ ᱦᱚᱨᱚᱜ ᱠᱮᱫᱟᱞᱮ ᱤᱱᱟᱹ ᱯᱚᱨᱮᱛᱮ ᱢᱟᱪᱮᱫ ᱮᱱᱮᱡᱼᱮ ᱪᱮᱫ ᱟᱞᱮ ᱠᱟᱱᱟᱭ ᱱᱚᱝᱠᱟ ᱞᱮᱸᱜᱟ ᱡᱟᱸᱜᱟ ᱢᱟᱲᱟᱝ ᱯᱮ ᱡᱚᱡᱚᱢ ᱡᱟᱸᱜᱟ ᱛᱟᱭᱚᱢ ᱯᱮ ᱡᱚᱡᱚᱢ ᱡᱟᱸᱜᱟ ᱢᱟᱲᱟᱝ ᱯᱮ ᱞᱮᱸᱜᱟ ᱡᱟᱸᱜᱟ ᱛᱟᱭᱚᱢ ᱯᱮ ᱚᱱᱠᱟ ᱠᱟᱛᱮᱫ ᱪᱮᱫᱟᱜ ᱞᱮᱭᱟᱭ ᱪᱮᱫ ᱪᱮᱫᱛᱮ ᱪᱮᱫ ᱪᱮᱫᱛᱮ ᱥᱚᱢᱚᱭ ᱠᱚᱦᱚᱸ ᱦᱩᱭᱮᱱᱟ ᱥᱚᱢᱚᱭ ᱦᱩᱭᱮᱱ ᱠᱷᱟᱱ ᱟᱞᱮᱭᱟᱜ ᱪᱷᱩᱴᱤ ᱴᱟᱹᱭᱤᱢ ᱦᱩᱭᱮᱱ ᱠᱷᱟᱱ ᱟᱞᱮᱫᱚ ᱛᱟᱭᱚᱢ ᱡᱮᱡᱟᱨ ᱪᱷᱩᱴᱤᱭᱮᱱᱟᱞᱮ ᱤᱱᱟᱹ ᱛᱟᱭᱚᱢ ᱡᱮᱡᱟᱨ ᱠᱷᱮᱞ ᱠᱷᱮᱞᱛᱮ ᱚᱲᱟᱜᱼᱞᱮ ᱦᱤᱡᱩᱜ ᱠᱟᱱᱟ ᱦᱤᱡᱩᱜ ᱦᱤᱡᱩᱜ ᱦᱚᱨ ᱨᱮ ᱠᱷᱮᱞ ᱵᱟᱲᱟᱭᱮᱫᱼᱟᱞᱮ ᱠᱷᱮᱞ ᱠᱷᱮᱞᱛᱮ ᱠᱷᱮᱞ ᱠᱷᱮᱞᱛᱮ ᱛᱤᱱᱨᱮ ᱚᱲᱟᱜ ᱞᱮ ᱥᱮᱴᱮᱨᱮᱱᱟ ᱚᱠᱟᱦᱚᱸ ᱫᱤᱥᱟᱹᱜᱮ ᱵᱟᱝᱞᱮ ᱫᱟᱲᱮᱭᱟᱫᱟ ᱚᱲᱟᱜ ᱥᱮᱴᱮᱨ ᱠᱟᱛᱮᱫ ᱡᱮᱡᱟᱨ ᱟᱯᱟᱱ ᱟᱹᱯᱤᱱ ᱚᱲᱟᱜᱼᱞᱮ ᱵᱚᱞᱚᱭᱮᱱᱟ ᱟᱫᱚ ᱚᱲᱟᱜ ᱥᱮᱴᱮᱨ ᱠᱟᱛᱮᱫ ᱫᱚᱞᱮ ᱛᱷᱤᱨ